ᱤᱧ ᱠᱩᱥᱤᱭᱟᱜ ᱡᱟᱦᱟᱸᱱ ᱥᱟᱱᱛᱟᱞᱤ ᱨᱮᱭᱟᱜ ᱢᱮᱱ ᱠᱟᱛᱷᱟ ᱫᱚ ᱦᱩᱭᱩᱜ ᱠᱟᱱᱟ ᱪᱮᱫ ᱞᱮᱠᱟᱢ ᱮᱨᱟ ᱚᱱᱠᱟᱜᱮᱢ ᱤᱨᱟ ᱟᱨ ᱵᱷᱮᱱᱛᱟ ᱠᱟᱛᱷᱟ ᱫᱚ ᱦᱩᱭᱩᱜ ᱠᱟᱱᱟ ᱡᱮ ᱚᱲᱟᱜ ᱨᱮ ᱡᱟᱦᱟᱸᱭ ᱜᱤᱫᱽᱨᱟᱹ ᱠᱚᱠᱚ ᱦᱩᱭ ᱞᱮᱱᱠᱷᱟᱡ ᱫᱚ ᱠᱚ ᱢᱮᱱᱟ ᱡᱮ ᱟᱞᱮ ᱫᱚᱞᱮ ᱥᱟᱸᱜᱮᱣᱟᱠᱟᱱᱟ ᱟᱨ ᱠᱚᱲᱟ ᱠᱚ ᱦᱩᱭ ᱞᱮᱱ ᱠᱷᱟᱱᱫᱚᱠᱚ ᱢᱮᱱᱟ ᱵᱟᱨᱤᱛ ᱠᱚᱞᱮ ᱟᱹᱜᱩᱣᱟᱠᱟᱫ ᱠᱚᱣᱟ ᱟᱨ ᱠᱩᱲᱤ ᱠᱚ ᱦᱩᱭ ᱞᱮᱱᱠᱷᱟᱱ ᱫᱚ ᱠᱚ ᱢᱮᱱᱟ ᱫᱤᱯᱤᱞ ᱠᱚᱞᱮ ᱟᱹᱜᱩᱣᱟᱠᱟᱜ ᱠᱚᱣᱟ ᱟᱨ ᱡᱟᱦᱟᱸ ᱵᱟᱞᱟᱭᱟ ᱦᱚᱲ ᱪᱩᱴᱤ ᱧᱩ ᱞᱟᱹᱜᱤᱫ ᱠᱚ ᱢᱮᱱᱟ ᱢᱮᱛᱟ ᱠᱚ ᱠᱷᱟᱱ ᱛᱚᱠᱷᱚᱱ ᱫᱚᱠᱚ ᱢᱮᱱᱟ ᱫᱮᱞᱟ ᱦᱳ ᱠᱚᱞ ᱜᱟᱹᱰᱤ ᱨᱮᱵᱚᱱ ᱫᱮᱡ ᱦᱮᱡ ᱞᱮᱱ ᱜᱮ ᱟᱨ ᱡᱟᱹᱛᱤ ᱵᱟ ᱯᱟᱹᱨᱤᱥ ᱠᱩᱞᱤ ᱥᱩᱢᱟᱹᱭ ᱫᱚᱠᱚ ᱢᱮᱱᱟ ᱪᱤᱞᱤ ᱢᱟᱹᱭᱞᱟᱹ ᱠᱟᱱᱟ ᱠᱚ ᱟᱨ ᱡᱟᱦᱟᱸᱭ ᱠᱚ ᱧᱮᱯᱮᱞ ᱠᱚᱠᱚ ᱟᱹᱜᱩ ᱠᱚᱣᱟ ᱠᱩᱲᱤ ᱥᱮ ᱠᱚᱲᱟ ᱛᱚᱠᱷᱚᱱ ᱫᱚᱠᱚ ᱢᱮᱱᱟ ᱡᱮ ᱵᱷᱟᱡᱟᱱ ᱟᱨ ᱪᱟᱣᱞᱮ ᱞᱮ ᱟᱹᱜᱩᱣᱟᱠᱟᱫᱟ ᱟᱨ ᱠᱚᱲᱟ ᱡᱩᱫᱤ ᱠᱩᱥᱤᱣ ᱠᱟᱱᱟ ᱠᱚ ᱥᱮ ᱵᱟᱝ ᱡᱩᱫᱤ ᱠᱚ ᱠᱩᱥᱤᱣᱟᱠᱟᱱ ᱠᱷᱟᱱ ᱛᱟᱦᱞᱮ ᱫᱚᱠᱚ ᱢᱮᱱᱟ ᱡᱮ ᱵᱷᱟᱡᱟᱱ ᱟᱨ ᱪᱟᱣᱞᱮ ᱫᱚ ᱚᱴᱮᱡ ᱮᱱᱟ ᱟᱨ ᱡᱩᱫᱤ ᱵᱟᱠᱚ ᱠᱩᱥᱤᱣᱟᱠᱟᱱ ᱠᱷᱟᱱ ᱛᱟᱦᱞᱮ ᱫᱚᱠᱚ ᱢᱮᱱᱟ ᱡᱮ ᱵᱷᱟᱡᱟᱱ ᱟᱨ ᱪᱟᱣᱞᱮ ᱫᱚ ᱵᱟᱝ ᱚᱴᱮᱜ ᱚᱴᱮᱡ ᱟᱠᱟᱱᱟ ᱟᱨ ᱡᱟᱦᱟᱸᱭ ᱦᱚᱲ ᱡᱩᱫᱤ ᱜᱚᱡ ᱛᱟᱱᱤᱡ ᱞᱮᱱ ᱠᱷᱟᱱ ᱛᱟᱦᱞᱮ ᱚᱱᱟ ᱨᱮᱭᱟᱜ ᱵᱷᱮᱱᱛᱟ ᱠᱟᱛᱷᱟ ᱫᱚ ᱦᱩᱭᱩᱜ ᱠᱟᱱᱟ ᱡᱮ ᱩᱱᱤ ᱦᱚᱲ ᱫᱚ ᱵᱚᱸᱜᱟ ᱛᱟᱞᱟᱭᱮᱱᱟᱭ ᱦᱮᱸ ᱥᱮ ᱜᱟᱰᱟ ᱟᱲᱮ ᱥᱮᱜ ᱮ ᱥᱮᱱ ᱮᱱᱟ ᱥᱮ ᱞᱟᱦᱟᱥᱮᱜ ᱮ ᱥᱮᱱ ᱮᱱᱟ ᱟᱨ ᱡᱟᱦᱟᱸᱭ ᱦᱚᱲ ᱵᱟᱪᱮ ᱡᱮᱞ ᱠᱷᱟᱱᱟ ᱠᱚ ᱤᱫᱤᱭᱮᱭᱟ ᱛᱚᱠᱷᱚᱱ ᱫᱚ ᱩᱱᱤ ᱛᱚᱠᱷᱚᱱ ᱫᱚᱠᱚ ᱢᱮᱱᱟ ᱡᱮ ᱢᱟᱢᱟ ᱚᱲᱟᱜ ᱠᱚ ᱤᱫᱤ ᱠᱮᱫᱮᱭᱟ ᱟᱨ ᱡᱟᱦᱟᱸᱭ ᱦᱚᱲ ᱢᱟᱢᱟ ᱛᱟᱠᱚ ᱡᱮᱞ ᱨᱮᱠᱚ ᱫᱟᱞ ᱞᱮᱠᱷᱟᱱ ᱛᱚᱠᱷᱚᱱ ᱠᱚ ᱢᱮᱱᱟ ᱡᱮ ᱢᱟᱢᱟ ᱚᱲᱟᱜ ᱨᱮᱠᱚ ᱫᱟᱞ ᱠᱮᱫᱮᱭᱟ ᱟᱨ ᱡᱟᱦᱟᱸᱭᱮ ᱢᱟᱹᱭᱞᱟᱹ ᱯᱟᱹ ᱡᱟᱦᱟᱸᱭ ᱦᱚᱲ ᱦᱚᱴᱟᱛ ᱢᱟᱱᱮ ᱯᱟᱹᱨᱤᱥ ᱠᱚ ᱠᱩᱞᱤ ᱠᱚᱣᱟ ᱛᱚᱠᱷᱚᱱ ᱫᱚ ᱯᱩᱭᱥᱟᱹ ᱠᱚᱲᱟ ᱛᱚᱠᱷᱚᱱ ᱫᱚᱠᱚ ᱢᱮᱱᱟ ᱡᱮ ᱪᱤᱞᱤ ᱢᱟᱹᱭᱞᱟᱹ ᱠᱟᱱᱟ ᱠᱚ